ᱦᱮᱸ ᱤᱧ ᱩᱱᱩᱢ ᱟᱠᱟᱱ ᱞᱮᱠᱟ ᱡᱟᱦᱟᱱ ᱦᱟᱞᱚᱛ ᱨᱮ ᱯᱟᱲᱟᱣ ᱟᱠᱟᱱ ᱦᱚᱲᱤᱧ ᱜᱚᱲᱚ ᱟᱠᱟᱫ ᱠᱚᱣᱟ ᱪᱮᱫᱟᱜ ᱡᱟᱦᱟᱭ ᱤᱧ ᱜᱚᱲᱚ ᱟᱠᱟᱫ ᱠᱚᱣᱟ ᱩᱱᱠᱩ ᱫᱚ ᱤᱧ ᱨᱮᱱ ᱥᱩᱨᱼᱥᱩᱯᱩᱨ ᱨᱮᱱ ᱦᱚᱲ ᱠᱟᱱ ᱜᱮᱭᱟ ᱠᱚ ᱡᱮᱢᱚᱱ ᱡᱟᱦᱟᱸᱭ ᱤᱧ ᱨᱮᱱ ᱜᱟᱛᱮ ᱜᱤᱫᱽᱨᱟᱹ ᱠᱚ ᱡᱮᱢᱚᱱ ᱡᱟᱦᱟᱸ ᱟᱞᱮ ᱨᱮᱱ ᱚᱲᱟᱜ ᱦᱚᱲ ᱠᱚ ᱪᱮᱫᱟᱜ ᱥᱮ ᱤᱧ ᱱᱩᱱ ᱚᱠᱛᱚᱧ ᱵᱟᱲᱟᱭ ᱜᱮᱭᱟ ᱥᱮ ᱩᱱᱠᱩ ᱡᱟᱦᱟᱱᱟᱜ ᱯᱨᱚᱵᱞᱮᱢ ᱨᱮᱠᱚ ᱛᱟᱦᱮᱸ ᱞᱮᱱᱠᱷᱟᱡ ᱥᱮ ᱚᱥᱩᱵᱤᱫᱷᱟ ᱨᱮᱠᱚ ᱛᱟᱦᱮᱸ ᱞᱮᱱᱠᱷᱟᱡ ᱫᱚᱢᱮ ᱟᱹᱲᱤᱥ ᱤᱧ ᱵᱩᱡᱷᱟᱹᱣᱟ ᱡᱮ ᱱᱚᱣᱟ ᱡᱟᱦᱟᱸ ᱯᱨᱚᱵᱞᱮᱢ ᱨᱮ ᱯᱟᱲᱟᱣ ᱠᱟᱱᱟ ᱡᱟᱦᱟᱸ ᱠᱚᱫᱚ ᱟᱡ ᱛᱮ ᱵᱟᱭᱳᱰᱳᱠ ᱦᱮᱡ ᱫᱟᱲᱮᱜ ᱠᱟᱱᱟ ᱚᱸᱰᱮ ᱡᱩᱫᱤ ᱩᱱ ᱚᱠᱛᱚ ᱤᱧ ᱵᱟᱹᱧ ᱜᱚᱲᱚ ᱟᱭᱟ ᱛᱟᱦᱚᱞᱮ ᱠᱷᱟᱡ ᱫᱚ ᱠᱤᱱᱛᱩ ᱩᱱᱤ ᱚᱸᱰᱮ ᱠᱷᱚᱡ ᱵᱟᱭ ᱳᱰᱳᱠ ᱦᱮᱡ ᱫᱟᱲᱮᱭᱟᱜᱼᱟ ᱟᱨ ᱡᱩᱫᱤ ᱩᱱᱤ ᱚᱸᱰᱮ ᱠᱷᱚᱡ ᱵᱟᱭ ᱩᱰᱩᱠ ᱦᱮᱡ ᱫᱟᱲᱮᱭᱟᱜᱼᱟ ᱛᱟᱦᱚᱞᱮ ᱠᱤᱱᱛᱩ ᱩᱱᱤ ᱫᱚ ᱟᱫᱚ ᱞᱟᱦᱟ ᱥᱮᱫ ᱫᱚ ᱵᱟᱭ ᱠᱚᱭᱚᱜ ᱨᱟᱠᱟᱵᱟ ᱪᱮᱫᱟᱜ ᱥᱮ ᱢᱤᱫᱴᱟᱱ ᱦᱚᱲ ᱡᱚᱠᱷᱚᱱ ᱠᱳᱱᱳ ᱮᱠᱴᱟ ᱯᱨᱚᱵᱞᱮᱢ ᱨᱮᱭ ᱯᱟᱲᱟᱣ ᱞᱮᱱᱠᱷᱟᱡ ᱩᱱᱤ ᱠᱤᱱᱛᱩ ᱥᱳᱞᱩᱭᱮᱥᱚᱱ ᱵᱟᱭ ᱧᱟᱢ ᱞᱮᱠᱷᱟᱡ ᱛᱚᱠᱷᱚᱱ ᱫᱚ ᱩᱱ ᱫᱚ ᱠᱤᱱᱛᱩ ᱮᱴᱟᱜ ᱥᱮᱫᱚᱜᱼᱟ ᱵᱟᱭ ᱠᱚᱭᱚᱜ ᱢᱟᱨᱥᱟᱞᱟ ᱩᱱ ᱫᱚ ᱱᱚᱣᱟᱭ ᱧᱮᱞᱟ ᱡᱮ ᱤᱧ ᱛᱟᱦᱚᱞᱮ ᱛᱮᱦᱮᱧ ᱫᱚ ᱱᱚᱸᱰᱮ ᱜᱮᱛᱤᱧ ᱢᱩᱪᱟᱹᱫ ᱥᱮ ᱤᱧ ᱫᱚ ᱱᱚᱣᱟ ᱯᱨᱚᱵᱞᱮᱢ ᱠᱚᱫᱚ ᱵᱟᱹᱧ ᱚᱵᱷᱟᱨ ᱠᱟᱢ ᱫᱟᱲᱮᱭᱟᱜᱼᱟ ᱥᱮ ᱤᱧ ᱫᱚ ᱱᱚᱣᱟ ᱯᱨᱚᱵᱞᱮᱢ ᱠᱷᱚᱱᱟᱜ ᱫᱚ ᱵᱟᱹᱧ ᱨᱟᱠᱟᱵᱽ ᱦᱮᱡ ᱫᱟᱲᱮᱭᱟᱜᱼᱟ ᱚᱱᱠᱟᱱ ᱦᱚᱲ ᱴᱷᱮᱱ ᱳᱵᱤᱭᱮᱥᱞᱤ ᱤᱧ ᱜᱚᱲᱚ ᱠᱟᱜ ᱠᱚᱣᱟ ᱥᱮ ᱚᱱᱟ ᱡᱟᱭᱜᱟ ᱠᱷᱚᱱᱤᱧ ᱚᱨ ᱨᱟᱠᱟᱵ ᱟᱹᱜᱩ ᱠᱟᱜ ᱠᱚᱣᱟ ᱦᱮᱸ ᱵᱷᱟᱜᱮ ᱜᱮ ᱚᱱᱟ ᱠᱚᱨᱮ ᱫᱚ ᱦᱚᱲ ᱦᱮᱞᱯ ᱥᱮ ᱦᱚᱲ ᱥᱩᱵᱤᱫᱷᱟ ᱥᱮ ᱦᱚᱲ ᱜᱚᱲᱚ ᱫᱚ ᱫᱚᱨᱠᱟᱨ ᱜᱮ ᱠᱟᱱᱟ ᱛᱚ ᱜᱚᱲᱚ ᱠᱚᱜ ᱜᱮ